ᱢᱤᱫᱴᱟᱱ ᱥᱮᱨᱮᱧ ᱵᱮᱱᱟᱣ ᱞᱟᱦᱟᱨᱮ ᱱᱤᱡᱮᱨ ᱪᱮᱛᱟᱱ ᱢᱤᱫᱴᱟᱱ ᱠᱚᱱᱯᱷᱤᱰᱮᱱᱥ ᱫᱚᱦᱚ ᱡᱟᱹᱨᱩᱲᱟ ᱟᱨ ᱥᱮᱨᱮᱧ ᱛᱟᱞᱟᱛᱮ ᱵᱟᱹᱲᱤᱡᱽ ᱟᱡᱟᱨ ᱡᱟᱛᱮ ᱵᱟᱝ ᱧᱮᱞᱚᱜ ᱚᱱᱟ ᱢᱟᱬᱟᱝ ᱧᱮᱞ ᱦᱩᱭᱩᱜᱼᱟ ᱥᱮᱨᱮᱧ ᱟᱸᱡᱚᱢᱤᱡ ᱡᱟᱛᱮ ᱵᱟᱹᱲᱤᱡᱽ ᱵᱟᱭ ᱵᱩᱡᱷᱟᱹᱣ ᱚᱱᱛᱮ ᱦᱚᱸ ᱧᱮᱞ ᱦᱩᱭᱩᱜᱼᱟ ᱥᱮᱨᱮᱧ ᱛᱟᱞᱟᱛᱮ ᱟᱢᱟᱜ ᱫᱩᱠ ᱥᱮ ᱥᱩᱠᱷ ᱵᱟᱱᱟᱨ ᱨᱚᱲ ᱟᱛᱮᱫ ᱮᱢ ᱥᱚᱫᱚᱨ ᱫᱟᱲᱮᱭᱟᱜᱼᱟ ᱥᱮᱨᱮᱧ ᱛᱟᱞᱟᱨᱮ ᱟᱢ ᱜᱷᱟᱸᱨᱚᱧᱡᱽ ᱨᱮ ᱡᱚᱛ ᱞᱮᱠᱟᱱ ᱥᱚᱱᱫᱮᱥ ᱮᱢ ᱪᱟᱯᱟᱞ ᱫᱟᱲᱮᱭᱟᱜᱼᱟ ᱥᱚᱢᱟᱡᱽ ᱨᱮ ᱪᱤᱛᱟᱹᱨ ᱥᱮ ᱜᱷᱚᱴᱚᱱ ᱚᱠᱛᱚ ᱦᱤᱥᱟᱹᱵ ᱛᱮ ᱥᱮᱨᱮᱧ ᱥᱟᱯᱲᱟᱣ ᱫᱟᱲᱮᱭᱟᱜ ᱟᱢ ᱨᱮᱠᱳᱰᱤᱝ ᱞᱟᱹᱜᱤᱫ ᱛᱮᱫᱚ ᱱᱟᱯᱟᱭ ᱨᱟᱦᱟ ᱩᱫᱩᱜ ᱞᱟᱜᱟᱜᱼᱟ ᱟᱵᱚ ᱡᱚᱛᱚ ᱞᱮᱠᱟᱱ ᱥᱮᱨᱮᱧ ᱨᱮᱫᱚ ᱡᱚᱛᱚ ᱞᱮᱠᱟᱱ ᱨᱟᱦᱟ ᱥᱮ ᱢᱤᱭᱩᱡᱤᱠ ᱵᱟᱝ ᱞᱟᱜᱟᱜᱼᱟ ᱡᱮᱞᱮᱠᱟ ᱥᱚᱦᱨᱟᱭ ᱨᱮᱫᱚ ᱥᱚᱦᱚᱨᱟᱭ ᱥᱩᱨ ᱫᱟᱸᱥᱟᱭ ᱨᱮᱫᱚ ᱫᱟᱸᱥᱟᱭ ᱥᱩᱨ ᱚᱱᱠᱟᱜᱮ ᱡᱚᱛᱚᱨᱮ ᱡᱩᱫᱟᱹ ᱡᱩᱫᱟᱹᱜᱮ ᱨᱟᱦᱟ ᱥᱮ ᱥᱩᱨ ᱞᱟᱜᱟᱜᱼᱟ